ᱟᱫᱚ ᱟᱞᱮᱭᱟᱜ ᱯᱟᱨᱚᱢ ᱪᱟᱞᱟᱣᱮᱱ ᱯᱚᱨᱚᱵᱽ ᱠᱚᱫᱚ ᱱᱚᱣᱟ ᱜᱤ ᱯᱟᱹᱦᱤᱞ ᱨᱮ ᱥᱚᱨᱦᱟᱭ ᱥᱚᱨᱦᱟᱭ ᱨᱮ ᱥᱚᱨᱦᱟᱭ ᱫᱚ ᱵᱚᱪᱷᱚᱨ ᱫᱤᱱ ᱨᱮᱭᱟᱜᱫ ᱢᱟᱨᱟᱝ ᱯᱚᱨᱚᱵᱽ ᱚᱱᱟ ᱯᱚᱨᱚᱵᱽ ᱨᱮ ᱟᱞᱮ ᱨᱮᱱ ᱢᱤᱥᱨᱟ ᱠᱚ ᱫᱮᱹᱣᱼᱵᱷᱟᱹᱜᱤᱱ ᱠᱚ ᱩᱱᱠᱩ ᱞᱮ ᱱᱮᱣᱛᱟ ᱠᱚᱣᱟ ᱟᱨ ᱩᱱᱠᱩ ᱯᱮᱲᱟ ᱠᱚ ᱞᱟᱹᱜᱤᱫ ᱟᱭᱢᱟ ᱨᱚᱠᱚᱢᱞᱮ ᱥᱟᱯᱲᱟᱣᱟ ᱡᱟ ᱡᱮᱢᱚᱱ ᱠᱩᱞᱟᱹᱣᱼᱡᱩᱲᱟᱹᱣ ᱢᱮᱱᱟᱜᱼᱟ ᱥᱮᱨᱚᱠᱚᱢ ᱛᱮ ᱩᱱᱠᱩᱣᱟᱜ ᱢᱚᱱ ᱞᱮ ᱨᱟᱹᱥᱠᱟᱹ ᱚᱪᱚᱭᱟ ᱟᱨ ᱚᱱᱟ ᱯᱚᱨᱚᱵᱽ ᱫᱚ ᱟᱞᱮ ᱫᱚ ᱱᱚᱣᱟ ᱥᱚᱨᱦᱟᱭ ᱯᱚᱨᱚᱵᱽ ᱫᱚ ᱢᱚᱬᱮ ᱫᱤᱱ ᱞᱮ ᱢᱟᱱᱟᱣᱟ ᱮᱱᱛᱮᱫ ᱯᱟᱹᱦᱤᱞ ᱦᱤᱞᱟᱹᱜ ᱫᱚ ᱩᱢᱩᱜ ᱫᱤᱱ ᱫᱚᱥᱟᱨ ᱦᱤᱞᱳᱜ ᱫᱚ ᱵᱚᱸᱜᱟ ᱵᱳᱨᱳᱜ ᱫᱤᱱ ᱛᱮᱥᱟᱨ ᱦᱤᱞᱳᱜ ᱫᱚ ᱠᱷᱩᱱᱴᱟᱹᱣ ᱫᱤᱱ ᱤᱱᱟᱹ ᱛᱟᱭᱚᱢ ᱫᱚ ᱱᱚᱛᱮ ᱫᱚ ᱚᱱᱟ ᱦᱟᱹᱠᱩ ᱠᱟᱴᱠᱚᱢ ᱫᱤᱱ ᱤᱱᱟᱹ ᱢᱩᱪᱟᱹᱫ ᱨᱮᱫᱚ ᱤᱭᱟᱹ ᱱᱚᱣᱟ ᱥᱟᱠᱨᱟᱛ ᱥᱮᱸᱫᱽᱨᱟ ᱵᱤᱨ ᱞᱮ ᱪᱟᱞᱟᱜᱼᱟ ᱟᱫᱚ ᱤᱱᱟᱹ ᱨᱮᱜᱮ ᱟᱞᱮᱭᱟᱜ ᱯᱚᱨᱚᱵᱽ ᱠᱚᱫᱚ ᱢᱩᱪᱟᱹᱫ ᱮᱱᱟ ᱥᱚᱨᱦᱟᱭ ᱯᱚᱨᱚᱵᱽ ᱫᱚ ᱟᱨ ᱤᱱᱟᱹ ᱛᱟᱭᱚᱢ ᱱᱚᱣᱟ ᱫᱚ ᱢᱟᱜᱽ ᱵᱚᱸᱜᱟ ᱨᱮ ᱦᱩᱭᱩᱜ ᱛᱟᱞᱮᱭᱟ ᱟᱨ ᱤᱱᱟᱹ ᱛᱟᱭᱚᱢ ᱯᱷᱟᱹᱜᱩᱱ ᱵᱚᱸᱜᱟ ᱨᱮ ᱨᱮᱭᱟᱜ ᱠᱩᱱᱟᱹᱢᱤ ᱨᱮ ᱟᱞᱮ ᱫᱚ ᱵᱟᱦᱟ ᱯᱚᱨᱚᱵᱽ ᱞᱮ ᱢᱟᱱᱟᱣᱟ ᱟᱨ ᱵᱟᱦᱟ ᱯᱚᱨᱚᱵᱽ ᱨᱮᱫᱚ ᱟᱞᱮᱭᱟᱜ ᱯᱩᱡᱟᱹ ᱫᱚ ᱡᱟᱦᱮᱨ ᱛᱷᱟᱱ ᱠᱚᱨᱮ ᱜᱤ ᱱᱟᱭᱠᱮ ᱵᱟᱵᱟᱭᱮ ᱥᱮᱴᱮᱨᱚᱜ ᱛᱟᱞᱮᱭᱟ ᱡᱟᱦᱮᱨ ᱛᱷᱟᱱ ᱨᱮ ᱟᱨᱮᱭ ᱯᱩᱡᱟᱹᱭ ᱛᱟᱞᱮᱭᱟ ᱚᱱᱟ ᱥᱟᱶᱼᱥᱟᱶᱛᱮ ᱟᱞᱮ ᱫᱚ ᱟᱹᱰᱤ ᱞᱮ ᱨᱟᱹᱥᱠᱟᱹᱜᱼᱟ ᱮᱱᱮᱡ ᱟᱞᱮ ᱵᱟᱦᱟ ᱮᱱᱮᱡ ᱵᱟᱦᱟ ᱥᱮᱨᱮᱧ ᱟᱨ ᱚᱱᱟ ᱥᱟᱶᱼᱥᱟᱶᱛᱮ ᱯᱮᱲᱟ ᱠᱚᱦᱚᱸ ᱱᱮᱣᱛᱟ ᱠᱚ ᱛᱟᱦᱮᱱ ᱜᱮᱭᱟ ᱟᱫᱚ ᱡᱟᱨ ᱡᱮᱢᱚᱱ ᱠᱩᱞᱟᱹᱣ ᱥᱮᱨᱚᱠᱚᱢ ᱱᱮᱣᱛᱟ ᱠᱚ ᱛᱟᱦᱮᱱᱟ ᱡᱚᱢᱟᱞᱮ ᱧᱩᱭᱟᱞᱮ ᱨᱟᱹᱥᱠᱟᱹᱭᱟᱞᱮ ᱟᱹᱰᱤ ᱨᱟᱹᱥᱠᱟᱹ ᱨᱮᱭᱟᱜ ᱫᱤᱱ ᱟᱫᱚ ᱚᱱᱠᱟ ᱞᱮᱠᱟᱛᱮ ᱵᱟᱦᱟ ᱯᱚᱨᱚᱵᱽ ᱫᱚ ᱡᱟᱭᱦᱳᱠ ᱟᱭᱢᱟ ᱫᱤᱱ ᱫᱚ ᱵᱟᱝ ᱠᱟᱱᱟ ᱯᱟᱹᱦᱤᱞ ᱫᱚ ᱟᱞᱮ ᱡᱟᱦᱮᱨ ᱞᱮ ᱫᱟᱵᱟ ᱤᱱᱟᱹ ᱫᱚᱥᱟᱨ ᱫᱤᱱ ᱫᱚ ᱞᱮ ᱯᱩᱡᱟᱹ ᱱᱟᱭᱠᱮ ᱵᱟᱵᱟᱭ ᱯᱩᱡᱟᱹᱭ ᱛᱟᱞᱮᱭᱟ ᱱᱟᱭᱠᱮ ᱵᱟᱵᱟᱣᱟᱜ ᱱᱟᱭᱠᱮ ᱞᱮ ᱡᱟᱜᱟᱣᱮᱭᱟ ᱱᱟᱭᱠᱮ ᱵᱟᱵᱟᱭ ᱫᱚᱥᱟᱨ ᱦᱤᱞᱳᱜ ᱫᱚ ᱵᱟᱦᱟ ᱦᱟᱴᱟᱜ ᱞᱚᱴᱟ ᱫᱟᱜ ᱥᱟᱵᱽ ᱠᱟᱛᱮᱫ ᱡᱟᱦᱮᱨ ᱛᱷᱟᱱᱛᱮᱭ ᱪᱟᱞᱟᱜ ᱛᱟᱞᱮᱭᱟ ᱟᱨ ᱚᱸᱰᱮ ᱵᱚᱸᱜᱟ ᱵᱳᱨᱳ ᱯᱩᱡᱟᱹ ᱡᱚᱫᱛᱚ ᱠᱤᱪᱷᱩ ᱦᱩᱭᱩᱜ ᱛᱟᱞᱮᱭᱟ ᱟᱨ ᱚᱱᱠᱟ ᱞᱮᱠᱟᱛᱮ ᱟᱞᱮ ᱟᱹᱰᱤ ᱢᱚᱡᱽ ᱜᱮ ᱨᱟᱹᱥᱠᱟᱹ ᱦᱩᱭᱩᱜ ᱛᱟᱞᱮᱭᱟ ᱟᱫᱚ ᱤᱱᱟᱹ ᱛᱟᱭᱚᱢ ᱫᱚ ᱡᱟᱦᱟᱱᱟᱜ ᱯᱚᱨᱚᱵᱽᱼᱯᱚᱨᱵᱟᱥ ᱫᱚ ᱵᱟᱹᱱᱩᱜᱼᱟ ᱛᱚᱵᱮ ᱦᱮᱸ ᱟᱥᱟᱲ ᱵᱚᱸᱜᱟ ᱨᱮ ᱢᱤᱫᱴᱟᱝ ᱯᱚᱨᱚᱵᱽ ᱢᱮᱱᱟᱜ ᱛᱟᱞᱮᱭᱟ ᱚᱱᱟ ᱫᱚ ᱮᱨᱚᱜ ᱯᱩᱡᱟᱹ ᱮᱨᱚᱜ ᱯᱩᱡᱟᱹ ᱨᱮ ᱦᱚᱸ ᱟᱹᱰᱤ ᱨᱟᱹᱥᱠᱟᱹ ᱨᱮᱭᱟᱜ ᱠᱟᱛᱷᱟ ᱟᱫᱚ ᱮᱨᱚᱜ ᱯᱩᱡᱟᱹ ᱨᱮ ᱱᱟᱭᱠᱮ ᱵᱟᱵᱟ ᱜᱮ ᱯᱩᱡᱟᱹᱭ ᱛᱟᱞᱮᱭᱟ ᱡᱟᱭᱦᱳᱠ ᱮᱨᱚᱜ ᱯᱩᱡᱟᱹ ᱫᱚ ᱟᱞᱮ ᱫᱚ ᱡᱟᱦᱟᱸᱱ ᱛᱷᱟᱱᱼᱵᱟᱛᱷᱟᱱ ᱫᱚ ᱵᱟᱹᱱᱩᱜ ᱛᱟᱞᱮᱭᱟ ᱛᱚᱵᱮ ᱤᱱᱟᱹ ᱡᱟᱦᱮᱨ ᱴᱟᱺᱰᱤ ᱠᱷᱚᱱ ᱛᱷᱚᱲᱟ ᱜᱟᱱ ᱯᱷᱟᱨᱟᱠ ᱧᱚᱜ ᱞᱮ ᱪᱟᱞᱟᱜᱼᱟ ᱚᱸᱰᱮ ᱜᱮ ᱮᱨᱚᱜ ᱯᱩᱡᱟᱹ ᱧᱩᱛᱩᱢ ᱛᱮᱞᱮ ᱵᱚᱸᱜᱟ ᱵᱳᱨᱳᱭᱟ ᱟᱨ ᱚᱱᱠᱟ ᱞᱮᱠᱟᱛᱮ ᱯᱩᱡᱟᱹ ᱯᱟᱴᱷ ᱢᱚᱡᱽ ᱜᱮ ᱦᱩᱭᱩᱜ ᱛᱟᱞᱮᱭᱟ ᱟᱨ ᱮᱸᱰᱮ ᱠᱷᱚᱱ ᱦᱮᱡ ᱠᱟᱛᱮᱫ ᱡᱟᱭᱦᱳᱠ ᱚᱠᱚᱭ ᱫᱚ ᱦᱳᱭᱛᱳ ᱯᱮᱲᱟᱭ ᱱᱮᱣᱛᱟᱣ ᱠᱟᱜ ᱠᱚᱣᱟ ᱚᱠᱚᱭ ᱫᱚ ᱦᱳᱭᱛᱳ ᱵᱟᱝ ᱚᱱᱠᱟ ᱞᱮᱠᱟᱛᱮ ᱟᱞᱮᱭᱟᱜ ᱨᱟᱹᱥᱠᱟᱹ ᱫᱤᱱ ᱟᱹᱰᱤ ᱢᱚᱡᱽ ᱟᱡᱚ ᱤᱱᱟᱹ ᱜᱮᱭᱟ ᱯᱚᱨᱚᱵᱽ ᱯᱚᱨᱵᱟᱥ ᱫᱚ ᱤᱱᱟᱹ ᱪᱷᱟᱲᱟ ᱫᱚ ᱮᱴᱟᱜ ᱯᱚᱨᱚᱵᱽ ᱫᱚ ᱵᱟᱹᱱᱩᱜ ᱛᱟᱞᱮᱭᱟ